ᱜᱤᱫᱽᱨᱟᱹ ᱠᱚ ᱱᱮᱛᱟᱨ ᱜᱮᱢ ᱵᱟᱠᱚ ᱠᱷᱮᱞᱳᱜ ᱠᱟᱱᱟ ᱟᱨ ᱱᱮᱛᱟᱨ ᱢᱳᱵᱟᱭᱤᱞ ᱜᱮᱢ ᱴᱤᱵᱷᱤ ᱜᱮᱢ ᱠᱚ ᱦᱮᱡ ᱵᱟᱲᱟ ᱟᱠᱟᱱᱟ ᱚᱱᱟ ᱠᱷᱟᱹᱛᱤᱨ ᱜᱤᱫᱽᱨᱟᱹ ᱠᱚ ᱱᱮᱛᱟᱨ ᱜᱮᱢ ᱵᱟᱠᱚ ᱠᱷᱮᱞ ᱞᱟᱹᱜᱤᱫᱚᱜ ᱠᱟᱱᱟ ᱵᱟᱠᱷᱟᱡ ᱩᱱᱠᱩᱣᱟᱜ ᱤᱱᱴᱟᱨᱮᱥ ᱩᱱᱟᱹᱜ ᱵᱟᱝ ᱦᱤᱡᱩᱜ ᱠᱟᱱᱟ ᱱᱚᱶᱟ ᱜᱮᱢ ᱠᱚᱫᱚ ᱩᱱᱠᱩ ᱥᱩᱫᱷᱩ ᱚᱱᱤᱥᱠᱨᱤᱱ ᱜᱮᱢ ᱵᱟᱠᱷᱟᱡ ᱢᱳᱵᱟᱭᱤᱞ ᱜᱮᱢ ᱚᱱᱟ ᱠᱚᱜᱮ ᱠᱚ ᱠᱷᱮᱞ ᱵᱟᱲᱟᱭᱮᱫᱟ ᱵᱟᱝᱠᱷᱟᱱᱠᱩ ᱚᱯᱷᱤᱥᱠᱨᱤᱱ ᱜᱮᱢ ᱠᱷᱮᱞᱳᱰ ᱠᱷᱟᱹᱛᱤᱨ ᱢᱳᱵᱟᱭᱤᱞ ᱜᱮᱢ ᱞᱟᱹᱜᱤᱫ ᱴᱟᱭᱤᱢ ᱞᱤᱢᱤᱴ ᱞᱟᱜᱟᱣ ᱫᱚᱨᱠᱟᱨ ᱡᱟᱛᱮ ᱜᱤᱫᱽᱨᱟᱹ ᱠᱚ ᱵᱮᱥᱤ ᱢᱳᱵᱟᱭᱤᱞ ᱨᱮ ᱵᱟᱝᱠᱷᱟᱱ ᱴᱤᱵᱷᱤ ᱠᱚᱨᱮ ᱜᱮᱢ ᱵᱟᱠ ᱠᱷᱮᱞ ᱫᱟᱲᱮᱜ ᱢᱟ ᱡᱟᱛᱮ ᱵᱟᱭᱨᱮ ᱜᱮᱢ ᱦᱚᱸᱠᱚ ᱠᱷᱮᱞ ᱢᱟ ᱚᱯᱷᱤᱥᱠᱨᱤᱱ ᱜᱮᱢ ᱠᱚ ᱠᱷᱮᱞᱢᱟ ᱚᱲᱟᱜ ᱠᱚᱨᱮ ᱠᱤᱨᱠᱮᱴ ᱯᱷᱩᱴᱵᱚᱞ ᱡᱷᱚᱛᱚ ᱠᱚ ᱠᱷᱮᱞ ᱢᱟ ᱱᱚᱶᱟ ᱢᱳᱵᱟᱭᱤᱞ ᱜᱮᱢ ᱦᱮᱡ ᱟᱠᱟᱱᱟ ᱡᱚᱛᱚᱠᱷᱚᱱ ᱜᱤᱫᱽᱨᱟᱹ ᱡᱷᱚᱛᱚ ᱚᱱᱟ ᱜᱮᱢ ᱨᱮᱠᱚ ᱟᱠᱚᱨᱥᱚᱱᱚᱜ ᱠᱟᱱᱟ ᱚᱱᱟ ᱱᱮᱥᱟ ᱞᱟᱜᱟᱣ ᱟᱠᱚ ᱠᱟᱱᱟ ᱜᱮᱢᱨᱮ ᱱᱩᱠᱩ ᱱᱚᱣᱟ ᱵᱚᱱᱫᱚ ᱞᱟᱹᱜᱤᱫ ᱵᱟᱠᱷᱟᱡ ᱚᱯᱷᱤᱥᱠᱨᱤᱱ ᱜᱮᱢ ᱠᱷᱮᱞᱳᱰ ᱠᱷᱟᱹᱛᱤᱨ ᱱᱚᱶᱟ ᱠᱚ ᱜᱮᱢ ᱜᱮᱢᱨᱮ ᱴᱟᱭᱤᱢ ᱞᱤᱢᱤᱴ ᱞᱟᱜᱟᱣ ᱫᱚᱨᱠᱟᱨ ᱡᱟᱛᱮ ᱜᱤᱫᱽᱨᱟᱹ ᱵᱮᱥᱤ ᱴᱟᱭᱤᱢ ᱯᱷᱳᱱᱨᱮ ᱵᱟᱠᱚ ᱮᱢ ᱫᱟᱲᱮᱜ ᱢᱟ